ᱦᱮᱸ ᱚᱠᱚᱭ ᱵᱤᱱ ᱞᱟᱹᱭᱮᱫ ᱛᱟᱦᱮᱱ ᱚᱠᱟ ᱠᱷᱚᱡ ᱟᱪᱪᱷᱟ ᱟᱪᱪᱷᱟ ᱦᱮᱸ ᱪᱮᱫ ᱦᱮᱸ ᱢᱮᱱᱟᱜᱼᱟ ᱚᱠᱟ ᱵᱤᱱ ᱫᱚᱨᱠᱟᱨᱚᱜ ᱠᱟᱱᱟ ᱟᱹᱵᱤᱱ ᱚᱱᱠᱟ ᱢᱟ ᱟᱹᱰᱤᱜᱟᱱ ᱛᱟᱨᱯᱚᱨᱮ ᱚᱱᱠᱟ ᱟᱹᱰᱤᱜᱟᱱ ᱢᱮᱱᱟᱜᱼᱟ ᱟᱨᱦᱚᱸ ᱦᱮᱸ ᱢᱮᱱᱟᱜᱼᱟ

ᱦᱮᱸ ᱢᱮᱱᱟᱜᱼᱟ ᱢᱳᱜᱽᱨᱟᱭ ᱠᱚ ᱮᱞᱵᱮᱥᱴᱟᱨ ᱠᱚᱦᱚᱸ ᱢᱮᱱᱟᱜᱼᱟ ᱦᱮᱸ ᱢᱮᱱᱟᱜᱼᱟ ᱚᱱᱠᱟ ᱪᱟᱨ ᱯᱷᱩᱴ ᱪᱷᱚ ᱯᱷᱩᱴ ᱫᱚᱥ ᱯᱷᱩᱴ ᱩᱱᱠᱩ ᱮᱞᱵᱮᱥᱴᱟᱨ ᱠᱚ ᱢᱮᱱᱟᱜ ᱟᱛᱚ ᱵᱟᱞᱟ ᱠᱟᱱᱟ ᱠᱚ ᱦᱮᱸ ᱫᱟᱢ ᱟᱠᱚ ᱩᱱᱠᱩ ᱠᱚ ᱯᱟᱲᱟᱣ ᱜᱚᱫᱚᱜᱼᱟ ᱰᱮᱲᱥᱚ ᱜᱟᱱ ᱦᱮᱸ ᱮᱱᱛᱮᱫ ᱯᱟᱲᱟᱣ ᱜᱚᱫᱚᱜ ᱟᱹᱵᱤᱱ ᱦᱮᱸ ᱪᱟᱨᱥᱚ ᱜᱟᱱ ᱦᱮᱸ ᱠᱚᱢ ᱫᱟᱢ ᱢᱟ ᱵᱟᱹᱪᱩᱜ ᱟᱹᱱᱤᱡ ᱢᱮᱱᱟᱜ ᱠᱚᱣᱟ ᱛᱤᱱᱥᱚ ᱪᱟᱞᱞᱤᱥ ᱦᱮᱸ ᱥᱟᱜᱚᱨ ᱤᱧᱟᱹᱜ ᱩᱱᱠᱩ ᱫᱚ ᱦᱚᱸ ᱡᱟᱝ ᱡᱚᱝ ᱳᱻ ᱦᱮᱸ ᱚᱱᱟ ᱦᱚᱸ ᱢᱮᱱᱟᱜᱼᱟ ᱚᱱᱟ ᱯᱟᱲᱟᱣ ᱜᱚᱫᱚᱜᱼᱟ ᱡᱟᱦᱟᱸ ᱪᱟᱨᱥᱚ ᱴᱟᱠᱟ ᱰᱟᱞᱢᱤᱭᱟ ᱠᱚ ᱢᱮᱱᱟᱜᱼᱟ ᱟᱫᱚ ᱛᱤᱱᱟᱹᱜ ᱜᱟᱱ ᱵᱤᱱ ᱫᱚᱨᱠᱟᱨᱚᱜ ᱠᱟᱱ ᱩᱱᱠᱩ ᱠᱚ ᱯᱟᱲᱟᱣ ᱜᱚᱫᱚᱜᱼᱟ ᱥᱮ ᱛᱤᱱᱥᱚ ᱟᱹᱥᱤ ᱜᱟᱱ ᱵᱚᱨᱟ ᱦᱮᱸ ᱦᱮᱸ

ᱚᱠᱚᱭ ᱚᱠᱚᱭ ᱥᱤᱢᱮᱱᱴ ᱴᱟᱹᱞᱤ ᱩᱱᱠᱩ ᱠᱚ ᱯᱟᱲᱟᱣ ᱜᱚᱫᱚᱜᱼᱟ ᱫᱩᱭ ᱥᱚ ᱜᱟᱱ ᱢᱚᱜᱽᱨᱟ ᱯᱨᱟᱭ ᱰᱮᱹᱲ ᱥᱚ ᱟᱫᱚ ᱪᱮᱫ ᱛᱮᱵᱤᱱ ᱤᱫᱤᱭᱟ ᱛᱤᱱᱟᱹᱜ ᱜᱟᱱ ᱵᱤᱱ ᱤᱫᱤᱭᱟ ᱵᱟᱝᱼᱟ ᱠᱚᱢ ᱵᱟᱝ ᱚᱱᱟ ᱤᱱᱟᱹᱜ ᱠᱷᱟᱱ ᱫᱚ ᱵᱟᱭ ᱠᱚᱢᱚᱜᱼᱟ ᱦᱮᱸ ᱨᱮᱹᱴ ᱜᱮᱭᱟ ᱛᱤᱱᱟᱹᱜ ᱰᱷᱮᱹᱨ ᱵᱤᱱ ᱤᱫᱤᱭᱟ ᱵᱚᱨᱟ ᱟᱫᱚ ᱚᱱᱟ ᱠᱚᱦᱚᱸ ᱢᱮᱱᱟᱜ ᱜᱮᱭᱟ ᱥᱩᱵᱤᱫᱷᱟ ᱦᱳᱭ ᱚᱱᱟ ᱦᱚᱸ ᱥᱩᱵᱤᱫᱷᱟ ᱢᱮᱱᱟᱜ ᱜᱮᱭᱟ ᱚᱱᱟ ᱦᱚᱸᱻ ᱫᱩᱭ ᱥᱚ ᱟᱹᱲᱟᱹᱭ ᱥᱚ ᱜᱟᱱᱮ ᱤᱫᱤᱭᱟ